ᱱᱚᱝᱠᱟ ᱨᱮᱸᱜᱮᱡ ᱱᱟᱪᱟᱨ ᱚᱲᱟᱜ ᱨᱮ ᱢᱟᱱᱮ ᱤᱧᱟᱹᱜ ᱵᱟᱯᱞᱟ ᱵᱤᱦᱟᱹ ᱫᱚ ᱦᱩᱭᱮᱱ ᱛᱤᱧᱟᱹ ᱛᱚ ᱩᱱ ᱥᱚᱢᱚᱭ ᱨᱮᱫᱚ ᱪᱮᱫ ᱤᱧ ᱪᱤᱠᱟᱹᱭᱟ ᱵᱟᱯᱞᱟ ᱠᱤᱫᱤᱧ ᱠᱷᱟᱱ ᱫᱚ ᱩᱱ ᱨᱮᱫᱚ ᱢᱟᱱᱮ ᱩᱱ ᱨᱮᱫᱚ ᱤᱧᱫᱚ ᱡᱚᱢᱟᱜ ᱟᱹᱥᱩᱞᱚᱜ ᱨᱮᱱᱟᱜ ᱢᱟᱱᱮ ᱪᱮᱥᱴᱟ ᱪᱟᱱᱥ ᱤᱧ ᱞᱟᱜᱟᱣ ᱠᱮᱫᱟ ᱪᱮᱥᱴᱟ ᱠᱤᱫᱟᱹᱧ ᱪᱮᱫ ᱡᱮ ᱪᱤᱠᱟᱹᱛᱮᱞᱮ ᱟᱹᱥᱩᱞᱚᱜᱼᱟ ᱜᱤᱫᱟᱹᱨ ᱯᱤᱫᱟᱹᱨ ᱠᱚ ᱦᱩᱭᱮᱱ ᱛᱤᱧᱟᱹ ᱛᱚ ᱩᱱ ᱥᱚᱢᱚᱭ ᱨᱮᱫᱚ ᱪᱤᱠᱟᱹᱛᱮᱵᱚᱱ ᱟᱹᱥᱩᱞᱚᱜᱼᱟ ᱛᱚ ᱩᱱ ᱥᱚᱢᱚᱭ ᱨᱮᱫᱚ ᱪᱤᱠᱟᱹᱛᱮ ᱜᱟᱨ ᱜᱤᱨᱚᱥᱛᱤᱭᱟᱵᱚᱱ ᱪᱟᱞᱟᱣᱟᱵᱚᱱ ᱪᱤᱠᱟᱹᱛᱮ ᱡᱷᱚᱛᱚ ᱜᱤᱫᱽᱨᱟᱹ ᱯᱤᱫᱽᱨᱟᱹ ᱞᱮ ᱢᱮᱱ ᱠᱮᱫᱟ ᱩᱱ ᱨᱮᱫᱚ ᱥᱤᱢ ᱯᱚᱞᱴᱤᱞᱮ ᱟᱹᱜᱩ ᱠᱮᱫ ᱠᱚᱣᱟ ᱟᱹᱨᱤᱧ ᱟᱹᱥᱩᱞ ᱠᱮᱫ ᱠᱚᱣᱟ ᱛᱚ ᱩᱱᱠᱩ ᱜᱮ ᱢᱟᱱᱮ ᱪᱟᱨᱟ ᱞᱮ ᱮᱢᱟ ᱠᱚᱣᱟ ᱫᱟᱱᱟᱞᱮ ᱮᱢᱟ ᱠᱚᱣᱟ ᱨᱟᱱ ᱥᱩᱭ ᱠᱚᱣᱟᱞᱮ ᱟᱭᱩᱵ ᱥᱮᱫ ᱦᱚᱸᱞᱮ ᱟᱴᱮᱡ ᱟᱠᱚᱣᱟ ᱵᱩᱥᱩᱵ ᱠᱚ ᱵᱚᱲᱟ ᱵᱤᱥᱛᱟᱨ ᱞᱮ ᱮᱢᱟ ᱠᱚᱣᱟ ᱚᱱᱠᱟ ᱥᱟᱨ ᱥᱩᱥᱟᱹᱨ ᱠᱟᱛᱮᱫ ᱚᱱᱠᱟ ᱞᱮ ᱡᱚᱛᱚᱱ ᱦᱟᱨᱟ ᱠᱚᱣᱟ ᱚᱱᱟ ᱠᱷᱚᱱ ᱜᱮ ᱢᱟᱱᱮ ᱟᱞᱮᱭᱟᱜ ᱦᱩᱭᱩᱜ ᱛᱟᱞᱮᱭᱟ ᱢᱟᱱᱮ ᱢᱤᱫ ᱵᱟᱨ ᱯᱚᱭᱥᱟ ᱠᱚ ᱚᱱᱟ ᱛᱮᱜᱮ ᱟᱫᱚ ᱞᱮ ᱟᱞᱮᱞᱮ ᱠᱩᱲᱟᱹᱣ ᱪᱟᱞᱟᱜᱼᱟ ᱚᱱᱟᱜᱮ ᱢᱟᱱᱮ ᱟᱞᱮᱭᱟᱜ ᱫᱚ ᱢᱟᱱᱮ ᱦᱩᱭᱟᱠᱟᱱ ᱛᱟᱞᱮᱭᱟ ᱢᱟᱱᱮ ᱞᱟᱵᱷ ᱫᱚ ᱚᱱᱟ ᱠᱷᱚᱱ ᱜᱮᱞᱮ ᱡᱚᱢ ᱧᱩᱜᱼᱟ ᱚᱱᱟ ᱠᱷᱚᱱᱜᱮ ᱢᱟᱱᱮ ᱟᱞᱮᱭᱟᱜ ᱢᱟᱱᱮ ᱞᱟᱦᱟ ᱥᱮᱫ ᱢᱟᱱᱮ ᱟᱞᱚ ᱨᱮᱸᱜᱮᱡ ᱱᱟᱪᱟᱨ ᱦᱩᱭᱩᱜ ᱛᱟᱞᱮ ᱞᱟᱹᱜᱤᱫ ᱚᱱᱟ ᱜᱮ ᱟᱞᱮᱭᱟᱜ ᱵᱮᱵᱚᱥᱛᱷᱟ ᱫᱚ ᱢᱟᱱᱮ ᱛᱟᱦᱮᱸᱞᱮᱱ ᱛᱟᱞᱮᱭᱟ ᱟᱨ ᱚᱱᱟ ᱠᱟᱱ ᱜᱮᱛᱟ ᱞᱮᱭᱟ ᱛᱚ ᱚᱱᱟᱛᱮ ᱟᱫᱚ ᱤᱧᱫᱚ ᱡᱷᱚᱛᱚ ᱜᱤᱫᱽᱨᱟᱹ ᱯᱤᱫᱽᱨᱟᱹ ᱠᱚ ᱞᱟᱹᱭ ᱵᱩᱡᱷᱟᱹᱣ ᱠᱟᱛᱮᱫ ᱚᱱᱟᱧ ᱢᱮᱛᱟᱣᱟᱠᱚᱣᱟ ᱱᱚᱝᱠᱟ ᱯᱚᱨᱤᱥᱛᱷᱤᱛᱤ ᱨᱮᱫᱚ ᱢᱟᱱᱮ ᱫᱩᱠ ᱱᱟᱪᱟᱨ ᱨᱮᱫᱚ ᱪᱮᱫ ᱚᱠᱟᱨᱮᱵᱚᱱ ᱧᱟᱢᱟ ᱱᱚᱝᱠᱟ ᱜᱮ ᱢᱟᱱᱮ ᱵᱚᱱ ᱵᱩᱫᱽᱫᱷᱤᱭᱟ ᱡᱮᱢᱚᱱ ᱟᱵᱚ ᱫᱚ ᱢᱟᱱᱮ ᱞᱟᱦᱟ ᱥᱮᱫ ᱵᱚᱱ ᱟᱵᱚ ᱦᱚᱸᱵᱚᱱ ᱛᱟᱲᱟᱢᱟ ᱪᱤᱠᱟᱹᱛᱮ ᱢᱟᱱᱮ ᱟᱵᱚᱣᱟᱜ ᱢᱟᱱᱮ ᱫᱤᱱ ᱫᱩᱱᱭᱟᱹᱭ ᱵᱷᱟᱹᱞᱤ ᱪᱟᱞᱟᱜ ᱛᱟᱵᱚᱱᱟ ᱚᱱᱟ ᱞᱮᱠᱟᱛᱮ ᱜᱤᱫᱽᱨᱟᱹ ᱯᱤᱫᱽᱨᱟᱹ ᱠᱚ ᱥᱟᱱᱟᱢᱤᱧ ᱞᱟᱹᱭ ᱵᱩᱡᱷᱟᱹᱣ ᱟᱠᱚᱣᱟ ᱡᱮ ᱵᱚᱞᱮ ᱱᱚᱝᱠᱟ ᱠᱟᱛᱮᱫ ᱤᱧᱫᱚ ᱱᱚᱝᱠᱟ ᱟᱹᱜᱩ ᱠᱤᱫᱤᱧ ᱥᱚᱢᱚᱭ ᱨᱮ ᱵᱟᱯᱞᱟ ᱠᱤᱫᱤᱧ ᱥᱚᱢᱚᱭ ᱨᱮ ᱢᱟᱱᱮ ᱱᱚᱝᱠᱟᱧ ᱵᱩᱫᱽᱫᱷᱤᱧ ᱞᱟᱜᱟᱣ ᱞᱮᱫᱟ